ᱡᱚᱦᱟᱨ ᱤᱧᱫᱚ ᱥᱚᱨᱚᱥᱚᱛᱤ ᱢᱩᱨᱢᱩ ᱵᱟᱥᱠᱮ ᱵᱤᱥᱱᱩᱵᱟᱴᱤ ᱟᱛᱳ ᱠᱷᱚᱱ ᱤᱧ ᱞᱟᱹᱭ ᱮᱫᱟ ᱠᱚᱭᱮᱠ ᱫᱤᱱ ᱞᱟᱦᱟᱨᱮ ᱤᱧ ᱢᱤᱫᱴᱮᱱ ᱠᱚᱯᱷᱤ ᱞᱚᱞᱚ ᱫᱚᱦᱚ ᱞᱟᱜᱤᱫ ᱢᱤᱫᱴᱮᱱ ᱯᱷᱞᱟᱠᱥ ᱤᱧ ᱚᱰᱟᱨ ᱞᱮᱫᱟ ᱛᱚ ᱚᱱᱟ ᱦᱚᱛᱮ ᱛᱮᱜᱮ ᱛᱷᱚᱲᱟ ᱜᱟᱞᱢᱟᱨᱟᱣ ᱛᱟᱦᱮᱸ ᱠᱟᱱᱟ ᱢᱮᱱᱠᱷᱟᱱ ᱫᱚ ᱤᱧᱟᱹᱜ ᱠᱩᱠᱞᱤ ᱛᱟᱦᱮᱸ ᱠᱟᱱᱟ ᱡᱮ ᱱᱚᱶᱟ ᱯᱷᱞᱟᱠᱥ ᱛᱤᱱᱟᱹᱜ ᱜᱷᱟᱲᱤᱡ ᱠᱚᱯᱷᱤ ᱥᱮ ᱪᱟ ᱞᱚᱞᱚᱭ ᱫᱚᱦᱚᱭᱟ ᱟᱨᱦᱚᱸ ᱡᱩᱫᱤ ᱢᱚᱬᱮ ᱥᱮ ᱛᱩᱨᱩᱭ ᱜᱷᱚᱱᱴᱟ ᱡᱩᱫᱤ ᱞᱚᱞᱚ ᱛᱟᱦᱮᱱ ᱠᱷᱟᱱ ᱟᱰᱤ ᱱᱟᱯᱟᱭ ᱜᱮ ᱦᱳᱭ ᱠᱚᱜᱼᱟ ᱢᱮᱱᱠᱷᱟᱱ ᱫᱚ ᱥᱮ ᱪᱮᱫᱟᱜ ᱠᱟᱢᱤ ᱵᱮᱥᱛᱚ ᱦᱚᱲ ᱚᱲᱟᱜ ᱨᱮ ᱯᱟᱲᱦᱟᱜ ᱜᱤᱫᱽᱨᱟᱹ ᱠᱚ ᱦᱮᱱᱟᱜ ᱠᱚᱣᱟ ᱛᱚ ᱢᱤᱫ ᱫᱚᱢ ᱨᱮ ᱠᱚᱯᱷᱤ ᱡᱚᱫᱤ ᱵᱮᱱᱟᱣ ᱠᱟᱛᱮᱫ ᱫᱚᱦᱚ ᱦᱳᱭ ᱞᱮᱱ ᱠᱷᱟᱱ ᱫᱚ ᱟᱰᱤ ᱱᱟᱯᱟᱭ ᱦᱳᱭ ᱠᱚᱜᱼᱟ ᱠᱟᱨᱚᱱᱵᱟᱨ ᱵᱟᱨ ᱞᱚᱞᱚ ᱠᱟᱛᱮᱫ ᱧᱩ ᱛᱷᱚᱲᱟ ᱯᱟᱲᱦᱟᱣ ᱥᱮ ᱠᱟᱢᱤ ᱨᱮᱦᱚᱸ ᱰᱤᱥᱴᱟᱵᱚᱜᱼᱟ ᱛᱚ ᱡᱚᱫᱤ ᱢᱤᱫ ᱫᱚᱢ ᱨᱮ ᱠᱚᱯᱷᱤ ᱠᱟᱛᱮᱫ ᱡᱩᱫᱤ ᱚᱱᱟ ᱡᱤᱱᱤᱥ ᱨᱮ ᱵᱷᱚᱨᱟᱣ ᱠᱟᱛᱮᱫ ᱞᱚᱞᱚ ᱛᱟᱦᱮᱱᱟ ᱛᱚ ᱡᱚᱠᱷᱚᱱ ᱜᱮ ᱟᱢᱟᱜ ᱥᱳᱢᱳᱭ ᱦᱳᱭᱳᱜᱼᱟ ᱥᱮ ᱟᱞᱮ ᱚᱲᱟᱜ ᱨᱮᱱ ᱦᱚᱲ ᱦᱚᱸ ᱡᱚᱠᱷᱚᱱ ᱜᱮ ᱥᱳᱢᱳᱭ ᱦᱳᱭᱳᱜᱼᱟ ᱛᱚᱠᱷᱚᱱ ᱜᱮ ᱚᱱᱟ ᱳᱰᱳᱝ ᱠᱟᱛᱮᱫ ᱥᱮ ᱫᱩᱞ ᱠᱟᱛᱮᱫ ᱠᱚ ᱧᱩ ᱫᱟᱲᱮᱭᱟᱜᱼᱟ ᱟᱨ ᱱᱚᱶᱟ ᱥᱩᱵᱤᱫᱟ ᱞᱟᱜᱤᱫ ᱜᱮ ᱠᱩᱠᱞᱤ ᱛᱟᱦᱮᱸ ᱠᱟᱱᱟ ᱡᱮ ᱪᱮᱫ ᱞᱮᱠᱟ ᱱᱚᱶᱟ ᱨᱮᱭᱟᱜ ᱱᱚᱶᱟ ᱨᱮᱭᱟᱜ ᱢᱟᱱᱮ ᱛᱤᱱ ᱜᱷᱟᱲᱤᱡ ᱞᱚᱞᱚ ᱛᱟᱦᱮᱱᱟ ᱚᱱᱟᱜᱮ ᱡᱮ ᱡᱩᱫᱤ ᱢᱤᱫ ᱫᱤᱱ ᱠᱷᱟᱱ ᱞᱚᱞᱚ ᱛᱟᱦᱮᱸ ᱞᱮᱱ ᱠᱷᱟᱱ ᱫᱚ ᱟᱰᱤ ᱱᱟᱯᱟᱭ ᱦᱳᱭ ᱠᱚᱜᱼᱟ ᱛᱟᱞᱦᱮ ᱤᱧᱟᱹᱜ ᱥᱳᱢᱳᱭ ᱦᱚᱸ ᱵᱟᱧᱪᱟᱣ ᱠᱚᱜᱼᱟ ᱥᱮ ᱤᱧᱟᱹᱜ ᱠᱟᱢᱤ ᱤᱧᱟᱹᱜ ᱟᱨᱦᱚᱸ ᱥᱚᱝᱥᱟᱨ ᱨᱮᱭᱟᱜ ᱡᱟ ᱡᱟᱵᱚᱛᱤᱭᱚ ᱡᱤᱱᱤᱥ ᱨᱮᱭᱟᱜ ᱜᱷᱟᱴᱛᱤ ᱚᱱᱟ ᱠᱚᱦᱚᱸ ᱯᱩᱨᱚᱱ ᱠᱚᱜ ᱛᱤᱧᱟ ᱢᱮᱱ ᱠᱷᱟᱱ ᱫᱚ ᱚᱱᱟ ᱞᱟᱜᱤᱫ ᱜᱮ ᱱᱤᱭᱟᱹ ᱠᱩᱠᱞᱤ